ᱤᱧ ᱟᱹᱜ ᱥᱮᱠᱮᱱᱰ ᱯᱨᱚᱰᱟᱠᱴ ᱨᱮᱭᱟᱜ ᱱᱮᱜᱮᱴᱤᱵᱷ ᱮᱠᱥᱯᱨᱤᱭᱮᱱᱥ ᱫᱚ ᱦᱩᱭᱩᱜ ᱠᱟᱱᱟ ᱢᱮᱠᱟᱯ ᱟᱭᱴᱮᱢᱥ ᱱᱚᱶᱟ ᱢᱮᱠᱟᱯ ᱟᱭᱴᱮᱢᱥ ᱫᱚ ᱦᱚᱲᱢᱚ ᱨᱮ ᱟᱹᱰᱤ ᱵᱟᱹᱲᱤᱡ ᱯᱨᱚᱵᱷᱟᱵᱽ ᱮ ᱯᱷᱮᱞᱟᱣᱟ ᱢᱮᱫᱦᱟ ᱡᱩᱫᱤ ᱟᱵᱚ ᱢᱮᱠᱟᱯᱚᱜᱼᱟ ᱵᱚᱱ ᱢᱮᱠᱟᱯᱼᱩᱴᱷᱟᱹᱣ ᱯᱚᱨ ᱧᱮᱞᱟᱢ ᱠᱤᱪᱷᱩ ᱫᱤᱱ ᱢᱚᱫᱽᱫᱷᱮᱨᱮᱜᱮ ᱟᱢᱟᱜ ᱢᱮᱫᱦᱟ ᱠᱚᱨᱮ ᱛᱩᱯᱩᱜ ᱠᱚ ᱨᱟᱠᱟᱯ ᱟᱢᱟ ᱥᱮ ᱡᱟᱦᱟᱱᱟᱜ ᱜᱮ ᱨᱟᱠᱟᱜ ᱟᱢᱟ ᱠᱚ ᱛᱟᱨᱯᱚᱨ ᱛᱟᱨᱯᱚᱨ ᱟᱢᱟᱜ ᱢᱮᱫᱦᱟ ᱠᱚ ᱥᱩᱠᱱᱳ ᱥᱩᱠᱱᱳ ᱧᱮᱞᱚᱜᱼᱟ ᱛᱳ ᱱᱤᱭᱟᱹ ᱠᱚᱫᱚ ᱵᱟᱝ ᱵᱷᱟ ᱜᱤᱭᱟ ᱟᱨ ᱟᱢᱟᱜ ᱡᱤᱞ ᱠᱚᱦᱚᱸ ᱱᱤᱭᱟᱹ ᱠᱚ ᱟᱹᱰᱤ ᱵᱟᱹᱲᱤᱡ ᱯᱨᱚᱵᱷᱟᱵ ᱮ ᱚᱱᱟ ᱦᱚᱛᱮᱫ ᱛᱮ ᱱᱤᱭᱟᱹ ᱢᱮᱠᱟᱯ ᱟᱭᱴᱮᱢᱥ ᱵᱮᱵᱚᱦᱟᱨ ᱫᱚ ᱮᱠᱟᱞ ᱛᱮᱜᱮ ᱵᱟᱝ ᱵᱷᱟᱜᱮᱭᱟ